ᱥᱚᱨᱠᱟᱨ ᱱᱚᱣᱟ ᱴᱚᱴᱷᱟ ᱠᱚᱨᱮᱱ ᱥᱮ ᱱᱚᱣᱟ ᱥᱩᱨ ᱥᱩᱯᱩᱨ ᱠᱚᱨᱮᱱ ᱦᱚᱲᱠᱚ ᱞᱟᱹᱜᱤᱫ ᱪᱤᱠᱤᱛᱥᱟ ᱥᱮ ᱥᱮᱪᱮᱫ ᱫᱟᱱ ᱥᱮ ᱥᱚᱱᱛᱚᱨ ᱠᱚ ᱞᱟᱹᱜᱤᱫ ᱥᱚᱨᱠᱟᱨ ᱠᱟᱹᱢᱤᱦᱚᱨᱟ ᱟᱭᱢᱟ ᱞᱮᱠᱟᱱ ᱯᱟᱱᱛᱷᱟᱭ ᱪᱟᱹᱞᱩ ᱟᱠᱟᱫᱟ ᱡᱮᱞᱮᱠᱟ ᱢᱮᱞᱮᱨᱤᱭᱟ ᱨᱳᱜᱽ ᱟᱡᱟᱨ ᱠᱷᱚᱱᱟᱜ ᱨᱩᱠᱷᱤᱭᱟᱹ ᱞᱟᱹᱜᱤᱫᱛᱮ ᱥᱚᱨᱠᱟᱨ ᱛᱚᱨᱚᱯᱷ ᱠᱷᱚᱱᱟᱜ ᱟᱭᱢᱟ ᱴᱚᱴᱷᱟᱨᱮ ᱥᱚᱨᱠᱟᱨ ᱛᱚᱨᱚᱯᱷ ᱠᱷᱚᱱᱟᱜ ᱟᱭᱢᱟ ᱦᱚᱲᱮ ᱠᱳᱞᱮᱫ ᱠᱚᱣᱟ ᱟᱨ ᱚᱱᱟ ᱴᱚᱴᱷᱟ ᱨᱮᱱᱟᱜ ᱚᱠᱟᱨᱮ ᱯᱟᱥᱮᱡ ᱴᱟᱭᱟᱨ ᱨᱮ ᱫᱟᱜ ᱡᱚᱢᱟᱣ ᱟᱠᱟᱱᱟ ᱚᱠᱟᱨᱮ ᱯᱟᱥᱮᱡ ᱰᱚᱵᱷᱟᱜ ᱨᱮ ᱫᱟᱜ ᱡᱚᱢᱟᱣ ᱟᱠᱟᱱᱟ ᱚᱠᱟᱨᱮ ᱯᱟᱥᱮᱡ ᱪᱷᱟᱸᱫᱽ ᱪᱮᱛᱟᱱ ᱨᱮ ᱫᱟᱜ ᱡᱚᱢᱟᱣ ᱟᱠᱟᱱᱟ ᱪᱮᱫᱟᱜ ᱥᱮ ᱚᱱᱟᱠᱚ ᱫᱟᱜ ᱚᱱᱠᱟ ᱫᱟᱜ ᱡᱚᱢᱟ ᱞᱮᱱᱠᱷᱟᱱ ᱚᱱᱟᱠᱚ ᱠᱷᱚᱱ ᱥᱤᱠᱲᱤᱡ ᱠᱚ ᱵᱮᱱᱟᱜᱼᱟ ᱟᱨ ᱩᱱᱠᱩ ᱥᱤᱠᱲᱤᱡ ᱠᱚ ᱵᱮᱱᱟᱣ ᱞᱮᱱᱠᱷᱟᱱ ᱩᱱᱠᱩ ᱫᱚ ᱢᱟᱹᱱᱢᱤᱭᱟᱜ ᱪᱮᱛᱟᱱ ᱨᱮ ᱥᱮ ᱦᱚᱲ ᱪᱮᱛᱟᱱ ᱨᱮ ᱩᱱᱠᱩ ᱟᱭᱢᱟ ᱞᱮᱠᱟᱱ ᱨᱳᱜᱽ ᱠᱚ ᱯᱟᱥᱱᱟᱣ ᱫᱟᱲᱮᱜᱼᱟ ᱚᱱᱟ ᱞᱟᱹᱜᱤᱫᱛᱮ ᱥᱚᱨᱠᱟᱨ ᱯᱟᱦᱚᱴᱟ ᱠᱷᱚᱱᱟᱜ ᱥᱚᱨᱠᱟᱨ ᱱᱚᱣᱟ ᱜᱟᱛᱟᱠ ᱨᱮᱱ ᱦᱚᱲ ᱠᱚ ᱥᱮ ᱱᱚᱣᱟ ᱴᱚᱴᱷᱟ ᱨᱮᱱ ᱦᱚᱲ ᱠᱚ ᱞᱟᱹᱜᱤᱫ ᱟᱭᱢᱟ ᱢᱚᱥᱟᱨᱤ ᱠᱚᱦᱚᱸᱭ ᱮᱢᱚᱜ ᱠᱟᱱᱟ ᱡᱟᱛᱮ ᱱᱚᱣᱟ ᱴᱚᱴᱷᱟ ᱨᱮᱱ ᱦᱚᱲ ᱠᱚ ᱨᱳᱜᱽ ᱟᱡᱟᱨ ᱠᱷᱚᱱᱟᱜ ᱟᱹᱰᱤ ᱥᱟᱺᱜᱤᱧ ᱨᱮᱠᱚ ᱛᱟᱦᱮᱱ ᱢᱟ ᱡᱟᱛᱮ ᱱᱚᱣᱟ ᱴᱚᱴᱷᱟ ᱨᱮᱱ ᱦᱚᱲ ᱠᱚᱣᱟᱜ ᱡᱟᱦᱟᱸ ᱚᱱᱠᱟ ᱮᱸᱴᱠᱮᱴᱚᱬᱮ ᱟᱞᱚ ᱦᱩᱭᱩᱜᱼᱢᱟ ᱚᱱᱟ ᱞᱟᱹᱜᱤᱫ ᱛᱮ ᱥᱚᱨᱠᱟᱨ ᱟᱭᱢᱟ ᱞᱮᱠᱟᱱ ᱥᱮ ᱟᱭᱢᱟ ᱡᱟᱭᱜᱟᱨᱮ ᱥᱮᱱ ᱠᱟᱛᱮᱫ ᱚᱱᱟ ᱠᱚᱨᱮᱱ ᱦᱚᱲ ᱠᱚ ᱛᱟᱞᱟᱨᱮ ᱪᱤᱠᱤᱛᱥᱟ ᱥᱮ ᱥᱮᱪᱮᱫ ᱫᱟᱱ ᱨᱮᱱᱟᱜ ᱟᱹᱰᱤ ᱞᱮᱠᱟᱱᱟᱜ ᱮ ᱠᱩᱨᱩᱢᱩᱴᱩᱭᱮᱫᱟ ᱢᱮᱱᱠᱷᱟᱱ ᱱᱚᱣᱟ ᱠᱚ ᱡᱟᱹᱥᱛᱤ ᱠᱟᱭᱛᱮ ᱥᱚᱨᱠᱟᱨᱟᱜ ᱜᱮ ᱧᱮᱞ ᱨᱮᱱᱟᱜ ᱫᱟᱭᱤᱛᱛᱚ ᱫᱚ ᱵᱟᱝ ᱠᱟᱱ ᱛᱟᱭᱟ ᱪᱮᱫᱟᱜ ᱥᱮ ᱥᱚᱨᱠᱟᱨ ᱡᱚᱛᱚᱴᱩᱠᱩᱭ ᱠᱚᱨᱟᱣᱮᱫᱟ ᱚᱱᱟᱠᱚ ᱵᱟᱫ ᱠᱟᱛᱮᱫ ᱦᱚᱸ ᱦᱚᱲ ᱠᱚᱣᱟᱜ ᱦᱚᱸ ᱵᱩᱡᱷᱟᱹᱣ ᱞᱟᱹᱠᱛᱤ ᱠᱟᱱᱟ ᱡᱮ ᱤᱧ ᱥᱚᱨᱠᱟᱨ ᱛᱮᱦᱮᱧ ᱪᱮᱫᱟᱜ ᱮ ᱜᱚᱲᱚᱣᱟᱹᱧ ᱠᱟᱱᱟ ᱱᱤᱥᱪᱳᱭ ᱥᱚᱨᱠᱟᱨ ᱤᱧ ᱵᱷᱟᱹᱞᱤ ᱞᱟᱹᱜᱤᱫ ᱜᱮ ᱠᱚᱨᱟᱣᱮᱫᱟ ᱪᱮᱫᱟᱜ ᱥᱮ ᱡᱟᱦᱟᱸ ᱛᱮᱫᱚ ᱟᱞᱮᱭᱟᱜ ᱴᱚᱴᱷᱟᱨᱮᱱ ᱦᱚᱲ ᱥᱮ ᱟᱞᱮᱭᱟᱜ ᱥᱚᱝᱥᱟᱨ ᱨᱮ ᱦᱚᱲᱟᱜ ᱨᱳᱜᱽ ᱟᱡᱟᱨ ᱠᱚ ᱡᱮᱢᱚᱱ ᱟᱞᱚ ᱦᱩᱭᱩᱜ ᱢᱟ ᱚᱱᱟᱠᱚ ᱥᱟᱛᱟᱢ ᱪᱮᱛᱟᱱ ᱨᱮ ᱥᱚᱨᱠᱟᱨᱟᱜ ᱦᱚᱸ ᱟᱹᱰᱤ ᱠᱩᱨᱩᱢᱩᱴᱩᱭ ᱪᱷᱩᱴᱟᱹᱣ ᱟᱠᱟᱱᱟ ᱢᱮᱱᱠᱷᱟᱱ